ᱤᱯᱤᱞ ᱟᱨ ᱢᱚᱦᱟ ᱡᱮᱜᱮᱛ ᱯᱟᱲᱦᱟᱣ ᱠᱷᱚᱱ ᱤᱨᱤᱞ ᱟᱨ ᱢᱚᱦᱟ ᱡᱮᱜᱮᱛ ᱵᱟᱨᱮ ᱛᱮ ᱥᱟᱱᱟᱢ ᱞᱮᱠᱟᱱᱜ ᱠᱟᱛᱷᱟ ᱵᱚᱱ ᱵᱟᱲᱟᱭ ᱫᱟᱲᱮᱭᱟᱜᱼᱟ ᱡᱮ ᱚᱱᱟ ᱠᱚᱫᱚ ᱦᱩᱭᱩᱜ ᱠᱟᱱᱟ ᱪᱮᱫ ᱞᱮᱠᱟ ᱤᱯᱤᱞ ᱫᱚ ᱪᱮᱫ ᱠᱟᱱᱟᱥ ᱤᱯᱤᱞ ᱫᱚ ᱪᱤᱞᱤ ᱠᱟᱱᱟ ᱟᱨ ᱢᱚᱦᱟ ᱡᱮᱜᱮᱛ ᱫᱚ ᱚᱠᱟ ᱨᱮ ᱢᱮᱱᱟᱜᱼᱟ ᱟᱭᱢᱟ ᱞᱮᱠᱟᱱᱟᱜ ᱠᱩᱠᱞᱤ ᱨᱮᱱᱟᱜ ᱛᱮᱞᱟ ᱱᱚᱣᱟ ᱠᱷᱚᱱ ᱵᱚᱱ ᱵᱟᱲᱟᱭ ᱫᱟᱲᱮᱭᱟᱜᱼᱟ ᱡᱮ ᱤᱯᱤᱞ ᱫᱚ ᱪᱮᱫ ᱞᱮᱠᱟᱱᱟᱭ ᱛᱤᱱ ᱢᱟᱨᱟᱝᱼᱟᱭ ᱱᱚᱣᱟ ᱠᱚ ᱱᱤᱭᱮᱹ ᱥᱟᱱᱟᱢᱟᱜ ᱵᱚᱱ ᱵᱟᱲᱟᱭ ᱫᱟᱲᱮᱮᱭᱟᱜᱼᱟ